ᱦᱮᱞᱳ ᱱᱚᱣᱟ ᱠᱤ ᱢᱩᱠᱩᱴᱢᱚᱱᱤᱯᱩᱨ ᱠᱟᱱᱟ ᱟᱢ ᱫᱚᱢ ᱚᱠᱚᱭ ᱠᱟᱱᱟ ᱚ ᱟᱪᱪᱷᱟ ᱟᱢ ᱠᱟᱹᱴᱤᱡ ᱤᱧ ᱠᱩᱞᱤ ᱢᱮᱭᱟ ᱡᱮ ᱱᱚᱣᱟ ᱜᱳᱲᱟᱵᱟᱲᱤ ᱰᱮᱢ ᱠᱚ ᱛᱚᱞ ᱠᱮᱜ ᱫᱚ ᱟᱪᱪᱷᱟ ᱱᱚᱣᱟ ᱫᱚ ᱱᱚᱣᱟ ᱫᱚ ᱛᱤᱱ ᱡᱷᱟᱹᱞ ᱫᱟᱜ ᱨᱟᱠᱟᱵᱽ ᱪᱟᱞᱟᱣ ᱠᱟᱱᱟ ᱚ ᱟᱪᱪᱷᱟ ᱚ ᱚ ᱚ ᱚ ᱟᱫᱚ ᱢᱮᱱᱠᱷᱟᱱ ᱱᱚᱰᱮ ᱡᱮ ᱱᱩᱱ ᱢᱟᱨᱟᱝ ᱰᱩᱵᱩᱡ ᱮᱱ ᱫᱚ ᱛᱟᱦᱚᱞᱮ ᱪᱮᱛᱟᱱᱨᱮ ᱢᱤᱫᱴᱟᱱ ᱵᱟᱜᱟᱱ ᱛᱟᱦᱮᱸ ᱠᱟᱱᱟ ᱚᱱᱟ ᱵᱟᱜᱟᱱ ᱦᱚᱸ ᱰᱩᱵᱩᱡ ᱟᱱᱟ ᱠᱤ ᱚ ᱢᱮᱱᱟᱜ ᱠᱚᱜᱮᱭᱟ ᱛᱟᱦᱚᱞᱮ ᱩᱱᱠᱩ ᱵᱟᱡᱟᱨ ᱠᱚᱫᱚ ᱚᱠᱟ ᱠᱚᱨᱮ ᱠᱚ ᱵᱟᱡᱟᱨᱟ ᱚ ᱚ ᱚ ᱛᱟᱦᱚᱞᱮ ᱩᱱᱠᱩᱣᱟᱜ ᱠᱤ ᱪᱟᱥᱼᱵᱟᱥ ᱢᱮᱱᱟᱜᱼᱟ ᱥᱮ ᱪᱮᱫ ᱞᱮᱠᱟ ᱠᱟᱛᱮᱜ ᱠᱚ ᱟᱹᱥᱩᱞᱚᱜ ᱠᱟᱱᱟ ᱩᱱᱠᱩᱢ ᱢᱮᱱᱮᱜ ᱡᱟᱦᱟᱸᱭᱮᱢ ᱞᱟᱹᱭ ᱠᱮᱜ ᱠᱚᱫᱚ ᱢᱟᱹᱡᱷᱤ ᱦᱟᱲᱟᱢ ᱵᱚᱨᱫᱷᱚᱢᱟᱱ ᱥᱮᱜ ᱠᱚ ᱪᱟᱞᱟᱣ ᱟᱠᱟᱱ ᱩᱱᱠᱩᱣᱟᱜ ᱠᱟᱛᱷᱟ ᱫᱚ ᱴᱷᱤᱠ ᱜᱮᱢ ᱞᱟᱹᱭᱫᱟ ᱟᱫᱚᱭ ᱢᱮᱱᱫᱟ ᱱᱩᱠᱩ ᱡᱟᱦᱟᱸᱭ ᱡᱟᱦᱟᱸᱭ ᱩᱱᱠᱩ ᱫᱟᱜ ᱛᱟᱞᱟᱨᱮ ᱢᱮᱱᱟᱜ ᱠᱚᱫᱚ ᱚᱱᱟ ᱰᱷᱤᱯᱤ ᱢᱤᱫᱴᱟᱝ ᱚᱱᱟ ᱰᱷᱤᱯᱤ ᱨᱮᱱ ᱦᱚᱲ ᱫᱚ ᱪᱮᱫ ᱞᱮᱠᱟ ᱠᱟᱛᱮᱜ ᱠᱚ ᱟᱹᱥᱩᱞᱚᱜᱼᱟ ᱚᱱᱟ ᱠᱟᱛᱷᱟ ᱵᱟᱰᱟᱭ ᱥᱟᱱᱟᱧ ᱠᱟᱱᱟ ᱚ ᱟᱪᱪᱷᱟ ᱛᱟᱦᱚᱞᱮ ᱚᱱᱟ ᱰᱮᱢ ᱨᱮᱱ ᱦᱟᱹᱠᱩ ᱠᱚᱫᱚ ᱥᱟᱵ ᱠᱚᱨᱮᱱᱟᱜ ᱠᱤ ᱚᱱᱠᱟ ᱵᱮᱵᱚᱥᱛᱷᱟ ᱵᱟᱹᱱᱩᱜᱼᱟ ᱪᱮᱫ ᱠᱚ ᱚ ᱦᱮᱸ ᱦᱮᱸ ᱚ ᱦᱮᱸ ᱦᱮᱸ ᱦᱮᱸ ᱛᱟᱨᱯᱚᱨᱮ ᱦᱮᱸ ᱚ ᱟᱪᱪᱷᱟ ᱚ ᱚ ᱚ ᱯᱟᱹᱭᱠᱟᱹᱨ ᱟᱪᱪᱷᱟ ᱟᱪᱪᱷᱟ ᱚᱱᱟ ᱠᱷᱚᱱᱟᱜ ᱟᱨᱦᱚᱸ ᱪᱮᱛᱟᱱ ᱥᱮᱫ ᱛᱤᱱᱟᱹᱜ ᱜᱟᱱ ᱡᱷᱟᱹᱞᱨᱮ ᱟᱛᱳ ᱢᱮᱱᱟᱜᱼᱟ ᱚ ᱦᱮᱸ ᱟᱪᱪᱷᱟ ᱟᱪᱪᱷᱟ ᱦᱮᱸ ᱡᱟᱦᱟᱸ ᱫᱟᱨᱮ ᱠᱚ ᱛᱟᱦᱮᱸ ᱠᱟᱱ ᱫᱚ ᱯᱟᱹᱦᱤᱞ ᱚᱱᱟ ᱰᱩᱵᱩᱡ ᱪᱟᱵᱟᱣ ᱠᱟᱱᱟ ᱥᱮ ᱵᱤᱨ ᱠᱚ ᱠᱤᱪᱷᱩ ᱪᱮᱛᱟᱱ ᱥᱮᱜ ᱫᱚ ᱢᱮᱱᱟᱜ ᱜᱮᱭᱟ ᱚ ᱚ ᱟᱪᱪᱷᱟ ᱚᱱᱟ ᱰᱮᱢ ᱨᱮᱭᱟᱜ ᱛᱟᱦᱚᱞᱮ ᱛᱤᱱᱟᱹᱜ ᱠᱮᱱᱮᱞ ᱫᱚ ᱩᱰᱩᱝ ᱠᱟᱱᱟ ᱚ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱦᱮᱸ ᱛᱟᱦᱚᱞᱮ ᱵᱟᱨᱭᱟ ᱢᱮᱱᱟᱜᱼᱟ ᱚ ᱟᱪᱪᱷᱟ ᱚᱱᱟ ᱱᱟᱹᱭᱠᱤ ᱪᱮᱛᱟᱱ ᱥᱮᱜ ᱨᱮᱠᱤ ᱛᱚᱞ ᱢᱮᱱᱟᱜᱼᱟ ᱡᱟᱦᱟᱸ ᱱᱚᱣᱟ ᱫᱷᱟᱨᱮ ᱠᱚ ᱛᱚᱞᱠᱟᱜ ᱫᱚ ᱚᱱᱟ ᱟᱨᱦᱚᱸ ᱪᱮᱛᱟᱱ ᱥᱮᱫ ᱠᱚ ᱛᱚᱞ ᱠᱟᱜᱼᱟ ᱥᱮ ᱵᱟᱝ ᱚ ᱟᱪᱪᱷᱟ ᱟᱪᱪᱷᱟ ᱦᱳᱭ ᱦᱳᱭ ᱚ ᱛᱮᱞᱠᱩᱯᱤ ᱱᱟᱹᱭ ᱜᱷᱟᱴ ᱱᱚᱣᱟ ᱫᱚ ᱡᱤᱣᱭᱮᱫ ᱱᱟᱹᱭ ᱠᱟᱱ ᱜᱮᱭᱟ ᱵᱟᱝ ᱵᱟᱨᱚ ᱢᱟᱥ ᱟᱹᱛᱩᱜᱼᱟ ᱦᱮᱸ ᱦᱮᱸ ᱦᱮᱸ ᱦᱮᱸ ᱛᱟᱦᱚᱞᱮ ᱱᱚᱣᱟ ᱠᱮᱱᱮᱞ ᱦᱩᱭ ᱠᱟᱛᱮᱜ ᱱᱚᱣᱟ ᱫᱤᱥᱚᱢ ᱨᱮᱭᱟᱜ ᱨᱮᱸᱜᱮᱡ ᱫᱚ ᱚᱱᱮᱠᱴᱟᱭ ᱥᱟᱦᱟ ᱟᱠᱟᱫ ᱛᱟᱵᱳᱱᱟ ᱦᱮᱸ ᱫᱷᱚᱨᱚᱱ ᱨᱮᱦᱚᱸ ᱫᱟᱜ ᱠᱚ ᱮᱢ ᱜᱮᱭᱟ ᱦᱳᱲᱳ ᱪᱟᱥ ᱞᱟᱹᱜᱤᱫ ᱚ ᱛᱟᱦᱚᱞᱮ ᱵᱳᱨᱳ ᱨᱮᱫᱚ ᱱᱚᱣᱟ ᱮᱱᱛᱮᱜ ᱪᱮᱫ ᱠᱚ ᱢᱮᱛᱟᱜ ᱠᱚᱨ ᱫᱟᱜ ᱵᱟᱵᱚᱫ ᱡᱟᱦᱟᱸ ᱮᱱᱛᱮᱜ ᱯᱚᱭᱥᱟ ᱠᱚ ᱟᱹᱫᱟᱹᱭ ᱚᱱᱟ ᱦᱚᱸ ᱞᱟᱜᱟᱣ ᱯᱮᱭᱟ ᱚ ᱦᱮᱸ ᱚ ᱦᱮᱸ ᱞᱟᱜᱟᱣ ᱦᱚᱪᱚ ᱟᱹᱱᱤᱪ ᱟᱫᱚ ᱪᱟᱥ ᱛᱚ ᱦᱩᱭᱩᱜ ᱠᱟᱱᱟ ᱪᱟᱹᱥᱤ ᱠᱚ ᱩᱛᱱᱟᱹᱜ ᱠᱟᱱᱟ ᱵᱟᱨᱚ ᱢᱟᱥ ᱪᱟᱥ ᱜᱮ ᱦᱩᱭᱩᱜ ᱠᱟᱱ ᱛᱟᱢ ᱦᱮᱸ ᱦᱮᱸ ᱦᱮᱸ ᱦᱮᱸ ᱦᱮᱸ ᱫᱤᱥᱚᱢ ᱫᱚ ᱟᱹᱰᱤᱜᱮ ᱩᱱᱱᱚᱛᱤ ᱠᱟᱱᱟ ᱟᱫᱚ ᱢᱟᱹᱡᱷᱤ ᱦᱟᱲᱟᱢ ᱟᱹᱰᱤ ᱜᱷᱟᱹᱲᱤᱡ ᱞᱟᱝ ᱜᱚᱞᱯᱷᱚ ᱠᱮᱜᱼᱟ ᱤᱧ ᱦᱚᱸ ᱡᱷᱚᱛᱚᱢ ᱵᱟᱰᱟᱭ ᱦᱚᱪᱚ ᱠᱤᱫᱤᱧᱟ ᱟᱫᱚ ᱥᱟᱱᱟᱢᱟᱜ ᱜᱤᱧ ᱵᱟᱰᱟᱭ ᱠᱮᱫᱟ ᱛᱮᱦᱮᱧ ᱫᱚ ᱱᱤᱱᱟᱹᱜ ᱜᱮᱞᱟᱝ ᱜᱚᱞᱯᱷᱚᱭᱟ ᱦᱮᱸ ᱢᱟ ᱠᱟᱴᱟᱣ ᱢᱮ